ᱯᱩᱨᱞᱤᱭᱟᱹ ᱦᱚᱱᱚᱛ ᱨᱮᱱ ᱡᱟᱛᱤ ᱡᱮᱢᱚᱱ ᱢᱮᱱᱟᱜ ᱞᱮᱭᱟ ᱥᱟᱱᱛᱟᱲ ᱦᱤᱱᱫᱩ ᱮᱵᱚᱝ ᱠᱩᱲᱢᱤ ᱦᱮᱸ ᱢᱮᱱᱟᱜ ᱠᱚᱜᱮᱭᱟ ᱟᱨ ᱮᱵᱚᱝ ᱡᱟᱦᱟᱸ ᱥᱟᱺᱜᱤᱧ ᱫᱤᱥᱚᱱ ᱠᱷᱚᱱᱟᱜ ᱠᱚ ᱦᱮᱡ ᱵᱟᱲᱟ ᱟᱠᱟᱱᱟ ᱰᱮᱨᱟ ᱵᱟᱲᱟ ᱟᱠᱟᱱᱟ ᱠᱚ ᱩᱱᱠᱩ ᱠᱚᱦᱚᱸ ᱢᱮᱱᱟᱜ ᱵᱟᱲᱟ ᱠᱚᱜᱮᱭᱟ ᱮᱵᱚᱝ ᱟᱞᱮ ᱫᱚ ᱡᱟᱦᱟᱸᱛᱤᱥ ᱧᱟᱯᱟᱢ ᱵᱟᱲᱟᱜ ᱟᱞᱮ ᱟᱨ ᱥᱩᱨᱥᱩᱯᱩᱨ ᱨᱮᱜᱮ ᱚᱲᱟᱜ ᱠᱟᱱ ᱛᱟᱠᱚᱣᱟ ᱵᱮᱥᱤ ᱥᱟᱺᱜᱤᱧ ᱫᱚ ᱵᱟᱝ ᱛᱚ ᱡᱟᱦᱟᱸᱛᱤᱥ ᱧᱟᱯᱟᱢ ᱵᱟᱲᱟᱜ ᱠᱷᱟᱱ ᱞᱮ ᱟᱞᱮᱫᱚ ᱦᱟᱴ ᱵᱟᱡᱟᱨ ᱠᱚᱨᱮ ᱟᱠᱷᱨᱤᱧ ᱠᱤᱨᱤᱧ ᱟᱠᱷᱨᱤᱧ ᱞᱮ ᱪᱟᱞᱟᱣ ᱵᱟᱲᱟᱜᱼᱟ ᱩᱱᱨᱮᱞᱮ ᱧᱟᱯᱟᱢ ᱵᱟᱲᱟᱜᱼᱟ ᱩᱱᱠᱚᱨᱮ ᱩᱨᱩᱢ ᱨᱚᱲᱟᱠᱚᱣᱟᱞᱮ ᱦᱮᱸ ᱟᱨ ᱱᱤᱝᱠᱟᱹ ᱦᱚᱸ ᱡᱟᱦᱟᱸ ᱠᱚᱨᱮ ᱰᱟᱦᱟᱨ ᱨᱟᱥᱛᱟ ᱫᱷᱟᱨᱮ ᱠᱚᱨᱮ ᱧᱟᱯ ᱵᱟᱲᱟ ᱟᱨ ᱟᱞᱮᱭᱟᱜ ᱫᱚ ᱮᱠᱴᱩ ᱜᱟᱡᱟᱲ ᱠᱚᱨᱮ ᱚᱲᱟᱜ ᱛᱚ ᱵᱤᱨ ᱠᱚᱨᱮ ᱚᱱᱟᱛᱮ ᱦᱟᱴ ᱵᱟᱡᱟᱨ ᱠᱚᱨᱮᱜᱮ ᱟᱞᱮ ᱫᱚ ᱞᱮ ᱧᱟᱯᱟᱢᱟ